ᱦᱮᱸ ᱦᱮᱞᱳ ᱦᱮᱞᱳ ᱟᱪᱪᱷᱟ ᱟᱢᱫᱚᱢ ᱠᱟᱢᱟᱨ ᱠᱟᱱᱟ ᱪᱮᱫ ᱪᱮᱫ ᱢᱮᱬᱦᱮᱫ ᱠᱚᱨᱮᱱᱟᱜ ᱪᱮᱫ ᱠᱚᱢ ᱵᱮᱱᱟᱣᱟ ᱦᱮᱸ

ᱤᱦᱟ ᱢᱟᱨᱮ ᱢᱟᱨᱮ ᱠᱚ ᱴᱟᱸᱜᱟ ᱠᱚ ᱵᱟᱹᱥᱞᱟᱹ ᱠᱚ ᱢᱮᱱᱟᱜ ᱛᱤᱧᱟᱹ ᱱᱚᱣᱟᱧ ᱯᱟᱡᱟᱣ ᱦᱚᱪᱚᱭᱟ ᱟᱫᱚ ᱪᱮᱫ ᱞᱮᱠᱟ ᱯᱚᱭᱥᱟᱢ ᱦᱟᱛᱟᱣ ᱤᱧᱟᱹ ᱞᱟᱹᱴᱩᱣᱟᱜ ᱫᱚ ᱛᱤᱨᱤᱥ ᱴᱟᱠᱟ ᱠᱟᱛᱮᱫ ᱟᱪᱪᱷᱟ ᱤᱧᱤᱧ ᱯᱟᱡᱟᱣ ᱦᱚᱪᱚ ᱢᱮᱭᱟ

ᱦᱮᱸ ᱛᱚᱧ ᱤᱫᱤᱭᱟ ᱟᱨ ᱵᱟᱠᱤᱭᱟᱜ ᱫᱚ ᱢᱮᱬᱦᱮᱫ ᱱᱟᱦᱮᱞ ᱨᱟᱹᱯᱩᱫ ᱟᱠᱟᱱ ᱛᱤᱧᱟᱹ ᱱᱚᱣᱟ ᱟᱜᱽᱫᱟᱣ ᱫᱟᱲᱮᱭᱟᱜᱼᱟ ᱟᱜᱽᱫᱟᱜ ᱜᱮᱭᱟ ᱚᱱᱟ ᱨᱮᱫᱚ ᱪᱮᱫ ᱞᱮᱠᱟᱢ ᱦᱟᱛᱟᱣ ᱤᱧᱟᱹ ᱮᱠᱥᱚ ᱴᱟᱠᱟ ᱞᱮᱠᱟ ᱯᱷᱟᱹᱥᱤ ᱠᱚ ᱪᱮᱫ ᱞᱮᱠᱟᱢ ᱦᱟᱛᱟᱣᱟ ᱜᱟᱫᱟ ᱯᱷᱟᱹᱥᱤ ᱠᱚ ᱪᱮᱫ ᱞᱮᱠᱟᱢ ᱦᱟᱛᱟᱣ ᱵᱮᱱᱟᱣ ᱥᱟᱴ ᱴᱟᱠᱟᱢ ᱦᱟᱛᱟᱣ ᱮᱫᱟ ᱟᱪᱪᱷᱟ ᱦᱮᱸ ᱛᱚ ᱱᱚᱣᱟ ᱠᱚᱜᱮ ᱟᱨ ᱫᱟᱛᱨᱚᱢ ᱠᱚ ᱦᱚᱧ ᱵᱮᱱᱟᱣ ᱦᱚᱪᱚ ᱢᱮᱭᱟ

ᱯᱷᱟᱞ ᱚᱲᱟᱜ ᱨᱮᱜᱮ ᱦᱮᱱᱟᱜ ᱢᱮᱭᱟ ᱴᱷᱤᱠ ᱜᱮᱭᱟ

ᱦᱮᱸ ᱫᱚᱦᱚᱭ ᱢᱮ